ᱢᱚᱬᱮ ᱜᱚᱴᱟᱝ ᱡᱟᱭᱜᱟ ᱨᱮᱭᱟᱜ ᱧᱩᱛᱩᱢ ᱦᱩᱭᱩᱜ ᱠᱟᱱᱟ ᱢᱤᱫᱴᱟᱱ ᱫᱚ ᱥᱤᱢᱲᱤᱯᱟᱲ ᱵᱚᱨᱳᱭ ᱯᱟᱲᱤ ᱪᱳ ᱞᱟᱦᱟ ᱡᱳ ᱵᱟᱸᱫᱷᱟ ᱟᱨ ᱱᱚᱛᱮ ᱞᱩᱜᱩᱼᱵᱩᱨᱩ ᱠᱤᱪᱤᱝ ᱱᱚᱣᱟ ᱠᱚᱫᱚ ᱧᱮᱞᱡᱚᱝ ᱡᱟᱭᱜᱟ ᱠᱟᱱᱟ